ᱦᱮᱞᱳ ᱦᱮᱸ ᱯᱮᱱ ᱠᱟᱨᱰ ᱦᱮᱞᱯᱞᱟᱭᱤᱱ ᱨᱮ ᱞᱟᱜᱟᱣ ᱠᱟᱱᱟ ᱥᱮ ᱱᱚᱣᱟ ᱱᱟᱢᱵᱟᱨ ᱦᱮᱸ ᱛᱚ ᱤᱧ ᱯᱚᱱᱨᱚ ᱫᱤᱱ ᱢᱟᱲᱟᱝ ᱨᱮ ᱤᱧᱟ ᱜ ᱯᱮᱱ ᱠᱟᱨᱰ ᱵᱮᱱᱟᱣ ᱞᱟᱹᱜᱤᱫ ᱛᱮ ᱟᱨᱡᱤᱧ ᱮᱢ ᱞᱮᱜᱼᱟ ᱛᱟᱦᱮᱸᱫ ᱛᱚ ᱚᱱᱟ ᱵᱮᱱᱟᱣ ᱟᱠᱟᱱᱟ ᱥᱮ ᱵᱟᱝᱟ ᱚᱱᱟᱜᱮ ᱵᱟᱰᱟᱭ ᱥᱟᱹᱱᱟᱹᱧ ᱠᱟᱱᱟ ᱦᱮᱸ ᱦᱮᱸ ᱤᱧᱟ ᱜ ᱧᱩᱛᱩᱢ ᱫᱚ ᱦᱩᱭᱩᱜ ᱠᱟᱱᱟ ᱜᱳᱯᱤᱱᱟᱛᱷ ᱠᱤᱥᱠᱩ ᱟᱨ ᱤᱧᱟ ᱜ ᱮᱠᱱᱳᱞᱮᱡᱽᱢᱮᱱᱴ ᱱᱟᱢᱵᱟᱨ ᱫᱚ ᱦᱩᱭᱩᱜ ᱠᱟᱱᱟ ᱵᱤ ᱠᱮ ᱟᱭ ᱯᱤ ᱴᱩ ᱥᱤᱠᱥ ᱮᱭᱤᱴ ᱴᱩ ᱦᱮᱸ ᱟᱨ ᱤᱧᱟ ᱜ ᱡᱚᱱᱢᱚ ᱛᱟᱨᱤᱠᱷ ᱫᱚ ᱦᱩᱭᱩᱜ ᱠᱟᱱᱟ ᱵᱟᱨᱚ ᱚᱠᱴᱳᱵᱚᱨ ᱱᱟᱭᱤᱱᱴᱤᱱ ᱱᱟᱭᱤᱱᱴᱤ ᱴᱩ ᱦᱮᱸ ᱴᱷᱤᱠ ᱜᱮᱭᱟ ᱱᱚᱣᱟ ᱧᱮᱞ ᱠᱟᱛᱮᱫ ᱤᱧ ᱵᱟᱰᱟᱭ ᱦᱚᱪᱚᱧ ᱯᱮ